ᱤᱧᱟᱹᱜ ᱴᱚᱴᱷᱟ ᱨᱮ ᱵᱟᱹᱲᱛᱤ ᱤᱫᱤᱜ ᱠᱟᱱ ᱥᱟᱸᱜᱷᱟᱨ ᱠᱚᱣᱟᱜ ᱦᱤᱡᱩᱜ ᱥᱮᱱᱚᱜ ᱯᱩᱨᱩᱱ ᱞᱟᱹᱜᱤᱫ ᱛᱮ ᱰᱟᱦᱟᱨ ᱵᱮᱥ ᱛᱟᱦᱮᱱ ᱪᱟᱦᱤ ᱚᱱᱟ ᱥᱟᱶᱛᱮ ᱰᱟᱦᱟᱨ ᱠᱚᱨᱮ ᱥᱟᱱᱟᱢ ᱞᱮᱠᱟᱱᱟᱜ ᱫᱚᱠᱟᱱ ᱫᱟᱱᱤ ᱦᱚᱸ ᱛᱟᱦᱮᱱ ᱫᱚᱨᱠᱟᱨ ᱟᱨ ᱯᱮᱴᱨᱳᱞ ᱴᱟᱝᱠᱤ ᱱᱚᱣᱟ ᱠᱚᱦᱚᱸ ᱛᱟᱦᱮᱱ ᱫᱚᱨᱠᱟᱨᱟ ᱟᱨᱦᱚᱸ ᱥᱟᱸᱜᱷᱟᱨᱤᱭᱟᱹ ᱠᱚ ᱠᱩᱥᱤ ᱦᱚᱪᱚ ᱞᱟᱹᱜᱤᱫ ᱛᱮ ᱠᱚᱨᱟᱣ ᱦᱩᱭᱩᱜ ᱪᱟᱦᱮ ᱡᱮ ᱥᱮ ᱡᱟᱦᱟᱸᱭ ᱥᱟᱺᱜᱤᱧ ᱰᱟᱦᱟᱨ ᱠᱚ ᱥᱟᱯᱷᱟᱨᱮᱫᱼᱟ ᱩᱱᱠᱩ ᱞᱟᱹᱜᱤᱫ ᱛᱮᱫᱚ ᱟᱨ ᱛᱟᱦᱮᱱ ᱞᱟᱹᱜᱤᱫ ᱟᱨ ᱫᱟᱜ ᱨᱮᱱᱟᱜ ᱥᱩᱵᱤᱫᱷᱟ ᱠᱚ ᱨᱮᱱᱟᱜ ᱥᱩᱵᱤᱫᱷᱟ ᱛᱟᱦᱮᱱ ᱪᱟᱹᱦᱤ ᱱᱚᱣᱟ ᱠᱚᱜᱮ ᱨᱚᱲ ᱦᱚᱪᱚᱭᱮᱫᱼᱟ